ᱥᱮᱫᱟᱭ ᱫᱚ ᱫᱚᱝ ᱮᱱᱮᱡ ᱫᱚ ᱟᱹᱰᱤ ᱱᱟᱯᱟᱭ ᱠᱚ ᱮᱱᱮᱡᱟ ᱛᱟᱦᱮᱱ ᱫᱚᱝ ᱮᱱᱮᱡ ᱫᱚ ᱦᱩᱭᱩᱜ ᱠᱟᱱᱟ ᱵᱟᱯᱞᱟ ᱨᱮ ᱠᱚ ᱮᱱᱮᱡᱼᱟ ᱟᱹᱰᱤ ᱱᱟᱯᱟᱭ ᱮᱱᱮᱡ ᱠᱟᱱᱟ ᱠᱚᱲᱟ ᱠᱩᱲᱤ ᱠᱚ ᱛᱤᱨᱮ ᱥᱟᱯᱟᱵ ᱠᱟᱛᱮ ᱟᱹᱰᱤ ᱪᱮᱨᱦᱟ ᱠᱚ ᱮᱱᱮᱡᱼᱟᱠᱚ ᱟᱨ ᱱᱤᱛᱳᱜ ᱫᱚ ᱰᱤᱡᱮ ᱵᱟᱡᱟᱣ ᱞᱟᱜᱟᱣ ᱠᱟᱛᱮ ᱠᱚ ᱮᱱᱮᱡᱼᱟ ᱵᱮᱥ ᱱᱟᱯᱟᱭ ᱠᱷᱚᱡ ᱦᱚᱸ ᱵᱟᱠᱚ ᱮᱱᱮᱡᱼᱟ ᱫᱟᱹᱲ ᱫᱟᱹᱲᱟᱛᱮᱫ ᱠᱚ ᱮᱱᱮᱡᱼᱟ ᱱᱮᱛᱟᱨ ᱠᱚᱲᱟ ᱫᱚ ᱛᱩᱢᱫᱟᱜ ᱨᱩ ᱦᱚᱸ ᱵᱟᱠᱚ ᱵᱟᱰᱟᱭᱟ ᱰᱤᱡᱮ ᱵᱟᱡᱟᱣ ᱜᱮᱠᱚ ᱞᱟᱜᱟᱣᱟ ᱟᱨ ᱡᱟᱦᱟᱸ ᱞᱮᱠᱟ ᱜᱮᱠᱚ ᱮᱱᱮᱡᱼᱟ ᱱᱟᱯᱟᱭ ᱦᱚᱸ ᱵᱟᱠᱚ ᱮᱱᱮᱡᱟ ᱢᱟᱲᱟᱝ ᱫᱚ ᱫᱚᱝ ᱮᱱᱮᱡ ᱫᱚ ᱤᱱᱟᱹᱜ ᱪᱮᱨᱦᱟ ᱠᱚ ᱮᱱᱮᱡᱟ ᱛᱟᱦᱮᱱ ᱟᱨ ᱱᱤᱛᱚᱜᱼᱢᱟ ᱚᱱᱟ ᱮᱴᱟᱜ ᱞᱮᱠᱟ ᱜᱮᱠᱚ ᱮᱱᱮᱡᱼᱟ ᱠᱚᱲᱟ ᱠᱩᱲᱤ ᱠᱚᱦᱚᱸ ᱵᱮᱥ ᱵᱟᱠᱚ ᱮᱱᱮᱡ ᱟᱠᱚᱣᱟ ᱵᱟᱝ ᱫᱚᱝ ᱮᱱᱮᱡ ᱫᱚ ᱟᱹᱰᱤ ᱨᱟᱹᱥᱠᱟᱹᱜᱮ ᱵᱩᱡᱷᱟᱹᱜᱼᱟ ᱮᱱᱮᱡ ᱞᱮᱠᱷᱟᱱ ᱫᱚ ᱟᱹᱰᱤ ᱪᱮᱨᱦᱟ ᱨᱟᱹᱥᱠᱟᱹᱜᱮ ᱵᱩᱡᱷᱟᱹᱜᱼᱟ ᱫᱚᱝ ᱮᱱᱮᱡ ᱫᱚ ᱟᱨ ᱱᱮᱛᱟᱨᱢᱟ ᱨᱟᱹᱥᱠᱟᱹ ᱦᱚᱸ ᱵᱟᱭ ᱵᱩᱡᱷᱟᱹᱜᱼᱟ ᱱᱮᱛᱟᱨ ᱠᱚᱲᱟᱼᱠᱩᱲᱤ ᱠᱚ ᱮᱴᱟᱜ ᱞᱮᱠᱟ ᱠᱚ ᱮᱱᱮᱡᱟ ᱢᱟᱲᱟᱝ ᱫᱚ ᱛᱟᱦᱮᱱ ᱥᱮᱫᱚᱜ ᱥᱮᱨᱮᱧ ᱠᱚᱦᱚᱸ ᱤᱱᱟᱹᱜ ᱱᱟᱯᱟᱭ ᱱᱟᱯᱟᱭ ᱠᱚ ᱥᱮᱨᱮᱧᱟ ᱠᱚᱲᱟ ᱠᱚᱠᱚ ᱢᱟᱲᱟᱝ ᱠᱚ ᱥᱮᱨᱮᱧᱟ ᱛᱟᱭᱱᱚᱢᱛᱮ ᱠᱩᱲᱤ ᱠᱚᱠᱚ ᱥᱮᱨᱮᱧᱟ ᱟᱨ ᱱᱮᱛᱟᱨ ᱫᱚ ᱥᱮᱨᱮᱧ ᱦᱚᱸᱜᱮ ᱢᱟᱞᱚᱴ ᱪᱟᱵᱟᱜ ᱠᱟᱱᱟ ᱥᱮᱨᱮᱧ ᱦᱚᱸ ᱵᱟᱠᱚ ᱵᱟᱰᱟᱭᱟ ᱮᱱᱮᱡ ᱦᱚᱸ ᱵᱟᱠᱚ ᱵᱟᱰᱟᱭᱟ ᱰᱤᱡᱮ ᱵᱟᱡᱟᱣ ᱟᱛᱮ ᱜᱮᱠᱚ ᱮᱱᱮᱡᱟ ᱥᱮᱨᱮᱧ ᱠᱚᱠᱚ ᱦᱤᱲᱤᱧ ᱪᱟᱵᱟᱭᱮᱜᱼᱟ ᱠᱚᱲᱟ ᱠᱚᱦᱚᱸᱜᱮ ᱛᱩᱢᱫᱟᱜ ᱨᱩᱻ ᱦᱚᱸ ᱵᱟᱠᱚ ᱵᱟᱰᱟᱭᱟ ᱚᱱᱟ ᱥᱮᱨᱮᱧ ᱦᱚᱸ ᱵᱟᱠᱚ ᱵᱟᱰᱟᱭᱟ ᱫᱚᱝ ᱮᱱᱮᱡ ᱫᱚ ᱱᱮᱛᱟᱨ ᱫᱚ ᱮᱴᱟᱜ ᱞᱮᱠᱟ ᱠᱚ ᱮᱱᱮᱡ ᱠᱟᱱᱟ